ᱜᱚᱢᱠᱮ ᱦᱚᱸᱜᱼᱚᱭ ᱩᱱᱟᱹᱜ ᱧᱤᱫᱟᱹ ᱵᱮᱲᱟ ᱦᱟᱸᱜ ᱩᱱᱟᱹᱜ ᱵᱟᱹᱲᱤᱡ ᱰᱟᱦᱟᱨ ᱛᱮ ᱱᱩᱱᱟᱹᱜ ᱢᱚᱡᱽ ᱟᱢ ᱮᱢ ᱟᱹᱜᱩ ᱥᱮᱴᱮᱨ ᱠᱟᱹᱫᱤᱧᱟ ᱱᱚᱣᱟ ᱤᱭᱟᱹ ᱛᱮ ᱟᱞᱮ ᱚᱲᱟᱜ ᱨᱮᱱ ᱥᱟᱶ ᱥᱮ ᱟᱞᱮ ᱚᱲᱟᱜ ᱨᱮᱱ ᱥᱟᱶ ᱤᱧ ᱦᱚᱸ ᱱᱚᱣᱟ ᱞᱟᱹᱜᱤᱫ ᱛᱮ ᱟᱹᱰᱤ ᱫᱚᱢᱮ ᱠᱚ ᱠᱩᱥᱤᱭᱟᱠᱟᱱᱟ ᱛᱚ ᱚᱱᱟ ᱤᱭᱟᱹᱛᱮ ᱟᱢ ᱠᱟᱹᱴᱤᱡ ᱥᱟᱨᱦᱟᱣᱤᱧ ᱪᱟᱞᱟᱢᱟ